ᱦᱮᱸ ᱦᱮᱞᱳ ᱦᱩᱸ ᱚᱠᱚᱭᱮᱢ ᱯᱷᱳᱱᱫᱟ ᱦᱮᱸ ᱤᱧ ᱛᱚᱯᱮᱱᱨᱮᱱ ᱜᱟᱨᱡᱮᱱ ᱠᱟᱱ ᱜᱤᱭᱟᱹᱧ ᱦᱩᱸ ᱪᱮᱫ ᱞᱟᱹᱭ ᱢᱮ ᱦᱮᱸ ᱛᱟᱯᱚᱨᱮ ᱪᱮᱠᱟᱛᱮ ᱧᱟᱢ ᱠᱮᱫᱮᱭᱟ ᱩᱱᱤ ᱢᱟ ᱢᱚᱡᱽᱜᱮᱭ ᱛᱟᱦᱮᱸᱠᱟᱱᱟ ᱦᱩᱸ ᱦᱮᱸ ᱦᱩᱸ ᱚ ᱠᱷᱟᱹᱞᱤ ᱵᱚᱦᱚᱜ ᱦᱟᱹᱥᱩ ᱥᱩᱢᱩᱝ ᱜᱮᱥᱮ ᱥᱮ ᱡᱟᱦᱟᱱᱟᱜ ᱠᱚ ᱦᱟᱹᱥᱩᱭᱮᱫᱮᱭᱟ ᱚ ᱟᱨ ᱛᱟᱦᱞᱮ ᱱᱤᱭᱟᱹ ᱞᱟᱦᱟ ᱢᱟ ᱩᱱᱤ ᱢᱟ ᱚᱱᱠᱟ ᱢᱟ ᱵᱟᱭ ᱨᱩᱣᱟᱹ ᱵᱟᱲᱟᱜ ᱪᱮᱠᱟᱛᱮ ᱧᱟᱢ ᱠᱮᱫᱟᱭᱟ ᱪᱤᱱᱛᱟᱹ ᱨᱮᱱᱟᱜ ᱠᱟᱛᱷᱟ ᱱᱤᱭᱟᱹ ᱜᱮᱢᱟ ᱟᱨ ᱦᱳᱥᱴᱮᱞ ᱠᱚᱨᱮ ᱚᱱᱠᱟ ᱞᱟᱦᱟ ᱛᱮᱦᱚᱸ ᱚᱱᱠᱟ ᱵᱟᱲᱟᱣ ᱠᱟᱱᱟᱭ ᱥᱮ ᱪᱮᱫᱞᱮᱠᱟ ᱚ ᱟᱫᱚ ᱫᱟᱠᱟ ᱠᱚᱫᱚᱭ ᱡᱚᱢ ᱠᱟᱜ ᱜᱮ ᱛᱟᱦᱮᱱᱟ ᱥᱮ ᱵᱟᱭ ᱡᱚᱢ ᱠᱟᱫᱟ ᱡᱮ ᱚᱱᱟ ᱛᱮᱜᱮ ᱵᱚᱦᱚᱜ ᱠᱚ ᱦᱟᱹᱥᱩᱭᱮᱫᱮᱭᱟ ᱦᱩᱸ ᱢᱟᱱᱮ ᱠᱷᱟᱹᱞᱤ ᱵᱚᱦᱚᱦᱜ ᱦᱟᱹᱥᱩ ᱜᱮᱥᱚ ᱨᱩᱣᱟᱹᱼᱨᱩᱣᱟᱹ ᱦᱚᱸ ᱦᱮᱡ ᱟᱭ ᱠᱟᱱᱟ ᱦᱮᱸ ᱚ ᱚᱱᱟ ᱫᱚ ᱦᱚᱴᱟᱛ ᱜᱮ ᱧᱟᱢ ᱠᱮᱫᱮᱭᱟ ᱥᱮ ᱢᱟᱱᱮ ᱞᱟᱦᱟ ᱠᱷᱚᱱ ᱨᱩᱣᱟᱹᱼᱨᱩᱣᱟᱹᱭ ᱟᱹᱭᱠᱟᱹᱣᱮᱫ ᱛᱟᱦᱮᱱᱟ ᱥᱮ ᱪᱮᱫᱞᱮᱠᱟ ᱦᱩᱸ ᱢᱟᱱᱮ ᱰᱟᱠᱛᱟᱨ ᱨᱟᱱ ᱡᱚᱢ ᱠᱟᱛᱮᱫ ᱫᱚ ᱴᱷᱤᱠ ᱧᱚᱜ ᱵᱟᱭ ᱟᱹᱭᱠᱟᱹᱣᱫᱟ ᱵᱟᱝᱠᱷᱟᱱ ᱵᱟᱹᱧ ᱪᱟᱞᱟᱣ ᱠᱚᱜᱼᱟ ᱚ ᱟᱪᱪᱷᱟ ᱪᱟᱞᱟᱣ ᱢᱟᱹᱧ ᱪᱟᱞᱟᱜ ᱜᱤᱧ ᱱᱤᱛᱳᱜ ᱢᱟ ᱢᱟᱱᱮ ᱥᱚᱢᱚᱭ ᱞᱟᱜᱟᱣᱤᱧᱟ ᱤᱧ ᱦᱚᱸ ᱛᱷᱚᱲᱟ ᱟᱨ ᱡᱷᱟᱹᱞ ᱦᱚᱸ ᱡᱷᱟᱹᱞ ᱜᱮᱭᱟ ᱟᱨ ᱤᱭᱟᱹ ᱫᱚ ᱛᱟᱦᱞᱮ ᱟᱡ ᱢᱚᱛᱚ ᱜᱮ ᱦᱮᱱᱟᱭᱟ ᱚᱸᱰᱮ ᱫᱚ ᱟᱨ ᱚ ᱟᱪᱪᱷᱟ ᱴᱷᱤᱠᱜᱮᱭᱟ ᱱᱤᱭᱟᱹ ᱜᱮᱛᱚ ᱢᱟᱱᱮ ᱱᱤᱭᱟᱹᱜᱮ ᱪᱤᱱᱛᱟᱹ ᱨᱮᱱᱟᱜ ᱠᱟᱛᱷᱟ ᱫᱚ ᱞᱟᱦᱟᱛᱮᱦᱚᱸ ᱵᱟᱭ ᱚᱝᱠᱟ ᱵᱟᱲᱟᱣᱟᱠᱟᱱᱟ ᱦᱚᱴᱟᱛ ᱠᱚᱨᱮᱛᱮ ᱪᱮᱫ ᱠᱟᱨᱚᱱᱛᱮ ᱧᱟᱢ ᱠᱮᱫᱮᱭᱟ ᱩᱱᱤ ᱜᱤᱫᱽᱨᱟᱹ ᱟᱪᱪᱷᱟ ᱧᱮᱞ ᱫᱟᱹᱧ ᱜᱟᱹᱰᱤ ᱠᱚ ᱵᱮᱵᱚᱥᱛᱟ ᱠᱟᱛᱮᱫ ᱤᱧ ᱪᱟᱞᱟᱜᱼᱟ ᱟᱫᱚ ᱟᱹᱜᱩᱭ ᱞᱮᱠᱟ ᱠᱷᱟᱡ ᱫᱚᱧ ᱟᱹᱜᱩᱭᱮᱭᱟ ᱟᱨ ᱢᱟᱱᱮ ᱱᱤᱛᱚᱜ ᱛᱤᱱᱟᱹᱜ ᱵᱟᱡᱟᱜ ᱠᱟᱱᱟ ᱦᱮᱸᱻ ᱢᱳᱴᱟᱢᱩᱴᱤ ᱦᱮᱸ ᱤᱱᱠᱟᱹ ᱪᱟᱴᱴᱟ ᱯᱟᱸᱪᱴᱟ ᱠᱚᱛᱮᱜᱤᱧ ᱥᱮᱴᱮᱨᱚᱜᱼᱟ ᱛᱚ ᱤᱧ ᱵᱮᱥ ᱧᱮᱞ ᱟᱹᱜᱩᱭᱤᱭᱟᱹᱧ ᱪᱟᱞᱟᱣ ᱠᱟᱛᱮᱫ ᱪᱮᱫᱞᱮᱠᱟᱜ ᱠᱟᱱᱟᱭ ᱡᱩᱫᱤ ᱢᱚᱡᱮᱱ ᱠᱷᱟᱱ ᱫᱚ ᱨᱟᱱ ᱡᱚᱢ ᱠᱟᱛᱮᱫ ᱴᱷᱤᱠ ᱧᱚᱜᱼᱮᱭ ᱟᱹᱭᱠᱟᱹᱣ ᱠᱷᱟᱱ ᱫᱚ ᱵᱟᱹᱧ ᱟᱹᱜᱩᱭᱮᱭᱟ ᱟᱨ ᱡᱮ ᱢᱟᱱᱮ ᱵᱮᱥ ᱵᱟᱭ ᱵᱩᱡᱷᱟᱹᱣ ᱠᱷᱟᱱ ᱫᱚ ᱨᱟᱱ ᱡᱚᱢ ᱠᱟᱛᱮᱫ ᱦᱚᱧ ᱟᱹᱜᱩᱭᱮᱭᱟ ᱛᱟᱦᱞᱮ ᱥᱮᱱ ᱠᱟᱛᱮᱧ ᱧᱮᱞᱟᱭ ᱡᱮ ᱪᱮᱫᱞᱮᱠᱟ ᱚᱵᱚᱥᱛᱷᱟ ᱨᱮ ᱦᱮᱱᱟᱭᱟ ᱦᱩᱸ ᱦᱮᱸ ᱟᱪᱪᱷᱟ ᱴᱷᱤᱠ ᱜᱮᱭᱟ ᱛᱟᱦᱞᱮ ᱩᱥᱟᱹᱨᱟ ᱜᱤᱧ ᱪᱟᱞᱟᱜ ᱠᱟᱱᱟ ᱦᱟᱸᱜ ᱜᱟᱹᱰᱤ ᱠᱚᱧ ᱵᱮᱵᱚᱥᱛᱟᱭᱮᱫᱟ ᱱᱤᱛᱳᱜ ᱟᱨ ᱦᱮᱸ ᱦᱮᱸ ᱴᱷᱤᱠᱜᱮᱭᱟ ᱛᱦᱟᱞᱮ ᱢᱟᱧ ᱫᱚᱦᱚᱭᱮᱫᱟ